ᱦᱮᱸ ᱢᱳᱱᱟᱜ ᱠᱟᱜ ᱛᱤᱧᱟᱹ ᱤᱧᱟᱜ ᱦᱚᱸ ᱵᱚᱸᱜᱟᱜ ᱚᱠᱛᱚ ᱡᱟᱦᱟᱸ ᱵᱤᱱᱛᱤ ᱵᱟᱠᱷᱮᱬ ᱡᱟᱦᱟᱸ ᱠᱚ ᱱᱚᱶᱟ ᱵᱟᱦᱟ ᱨᱮ ᱥᱮ ᱡᱚᱢᱥᱤᱢ ᱨᱮ ᱥᱮ ᱢᱟᱜᱽ ᱨᱮ ᱟᱥᱟᱲᱤᱭᱟᱹ ᱨᱮ ᱠᱟᱨᱟᱢ ᱨᱮ ᱡᱟᱦᱟᱸ ᱵᱟᱠᱷᱮᱬ ᱫᱟᱨᱟᱭ ᱛᱮ ᱵᱚᱸᱜᱟᱼᱵᱩᱨᱩ ᱠᱚ ᱟᱬᱜᱚ ᱠᱚ ᱦᱩᱭᱩᱜᱼᱟ ᱚᱱᱟ ᱜᱮ ᱟᱞᱮ ᱵᱮᱵᱚᱦᱟᱨᱟᱞᱮ